ᱛᱮᱦᱮᱧ ᱟᱞᱮ ᱚᱲᱟᱜ ᱨᱮ ᱟᱹᱰᱤ ᱜᱟᱱ ᱯᱮᱲᱟ ᱠᱚ ᱦᱮᱡ ᱟᱠᱟᱱᱟ ᱤᱧ ᱢᱟᱢᱚ ᱤᱧ ᱡᱷᱤ ᱤᱧ ᱫᱟᱹᱭᱼᱛᱮᱧᱟᱝ ᱟᱨ ᱤᱧ ᱨᱮᱱ ᱜᱟᱛᱮ ᱠᱚ ᱫᱚᱢᱮ ᱥᱟᱸᱜᱮ ᱠᱚ ᱦᱮᱡ ᱟᱠᱟᱱᱟ ᱛᱮᱦᱮᱧ ᱫᱚ ᱤᱧᱟᱹᱜ ᱵᱟᱨᱛᱷᱰᱮᱹ ᱠᱟᱱᱟ ᱟᱨ ᱵᱟᱨᱛᱷᱰᱮᱹ ᱨᱮ ᱩᱱᱠᱩ ᱞᱟᱹᱜᱤᱫ ᱡᱚᱢᱟᱜ ᱠᱚ ᱵᱮᱵᱚᱥᱛᱟ ᱦᱩᱭ ᱟᱠᱟᱱᱟ ᱟᱨ ᱤᱧ ᱫᱚ ᱡᱚᱢᱟᱜ ᱠᱚᱫᱚ ᱟᱞᱮ ᱥᱩᱨ ᱠᱷᱚᱠᱨᱚ ᱨᱮ ᱨᱤᱛᱟᱹᱥ ᱦᱳᱴᱮᱞ ᱠᱷᱚᱱᱤᱧ ᱚᱰᱟᱨᱟᱠᱟᱫᱼᱟ ᱟᱨ ᱡᱚᱢᱟᱜ ᱨᱮᱫᱚ ᱨᱚᱥ ᱜᱩᱞᱞᱟᱹ ᱯᱩᱨᱤ ᱟᱞᱩᱨ ᱪᱚᱯ ᱥᱤᱸᱜᱟᱹᱲᱟ ᱢᱤᱫᱴᱮᱱ ᱠᱟᱛᱮᱫ ᱯᱮᱬᱟ ᱵᱟᱨᱭᱟ ᱠᱟᱛᱮᱫ ᱠᱮᱞᱟ ᱟᱨ ᱡᱩᱥ ᱮᱢᱟᱱᱟᱜ ᱟᱹᱰᱤ ᱜᱟᱱᱤᱧ ᱚᱰᱟᱨᱟᱠᱟᱫᱼᱟ ᱟᱨ ᱤᱧ ᱫᱚ ᱡᱚᱛᱚ ᱠᱷᱚᱱ ᱫᱚ ᱱᱟᱦᱟᱸᱜ ᱦᱮᱲᱮᱢ ᱞᱟᱹᱰᱩ ᱡᱟᱦᱟᱸ ᱜᱮᱫᱚ ᱨᱚᱥᱜᱩᱞᱞᱟᱹ ᱚᱱᱟ ᱜᱮᱧ ᱠᱩᱥᱤᱭᱟᱜ ᱠᱟᱱ ᱠᱩᱥᱤᱭᱟᱜᱼᱟ ᱚᱱᱟ ᱞᱟᱹᱜᱤᱫ ᱚᱱᱟ ᱫᱚ ᱢᱤᱫ ᱦᱚᱲ ᱜᱮ ᱯᱮᱭᱟ ᱠᱟᱛᱮ ᱤᱧ ᱚᱰᱟᱨᱟᱠᱟᱫᱼᱟ ᱟᱨ ᱚᱱᱟ ᱥᱟᱶᱛᱮ ᱡᱷᱤᱞᱯᱤ ᱦᱚᱸ ᱟᱹᱰᱤᱧ ᱠᱩᱥᱤᱭᱟᱜᱼᱟ ᱡᱤᱞᱯᱤ ᱫᱚ ᱢᱤᱫᱴᱟᱝ ᱠᱟᱛᱮᱫ ᱜᱤᱧ ᱢᱮᱱ ᱟᱠᱟᱫᱮᱭᱟ ᱢᱚᱱᱮ ᱠᱚᱨᱚ ᱤᱭᱟᱹ ᱜᱟᱱ ᱠᱚ ᱦᱩᱭᱩᱜᱼᱟ ᱟᱥᱤ ᱴᱤ ᱦᱚᱲ ᱜᱟᱱ ᱠᱚ ᱦᱩᱭᱩᱜᱼᱟᱠᱚ ᱦᱩᱭᱩᱜᱼᱟ ᱡᱚᱛᱚ ᱠᱚᱛᱮ ᱟᱨ ᱩᱱᱠᱩ ᱞᱟᱹᱜᱤᱫ ᱤᱧ ᱚᱰᱟᱨ ᱠᱟᱫᱟ ᱟᱨ ᱢᱮᱱ ᱟᱠᱟᱫᱤᱭᱟᱹᱧ ᱨᱤᱛᱟᱹᱥ ᱤᱧ ᱢᱮᱱᱟᱠᱟᱫᱮᱭᱟ ᱡᱮ ᱪᱟᱨ ᱵᱟᱡᱮ ᱟᱹᱭᱩᱵᱽ ᱵᱮᱲᱟ ᱛᱮ ᱛᱟᱨᱟᱥᱤᱧ ᱛᱮ ᱟᱹᱜᱩᱣᱟᱹᱧ ᱢᱮ ᱟᱫᱚ ᱩᱱᱤ ᱦᱚᱸ ᱦᱳᱭ ᱜᱮ ᱢᱮᱱ ᱟᱠᱟᱫᱼᱟᱭ ᱟᱫᱚ ᱱᱟᱦᱟᱸᱜ ᱮ ᱟᱹᱜᱩᱭᱮᱫ ᱜᱮᱭᱟ ᱯᱟᱞᱮᱫ ᱱᱟᱦᱟᱸᱜ ᱮ ᱥᱮᱴᱮᱨᱚᱜ ᱜᱮᱭᱟ ᱠᱮᱠ ᱫᱚ ᱱᱟᱦᱟᱸᱜ ᱥᱟᱛ ᱵᱟᱡᱮ ᱞᱮᱠᱟ ᱞᱮ ᱜᱮᱫᱟ ᱟᱫᱚ ᱚᱱᱟ ᱞᱟᱹᱜᱤᱫ ᱤᱧ ᱫᱚ ᱢᱟᱲᱟᱝ ᱫᱷᱟᱨᱟ ᱨᱤᱧ ᱢᱮᱱᱟᱠᱟᱫᱮᱭᱟ ᱡᱮ ᱟᱬᱜᱟᱛ ᱧᱚᱜ ᱨᱮᱜᱮ ᱟᱹᱜᱩᱣᱟᱞᱮᱢᱮ ᱡᱚᱛᱚ ᱦᱚᱲ ᱤᱱᱟᱹ ᱫᱚ ᱡᱩᱫᱤ ᱪᱮᱫ ᱠᱚ ᱵᱟᱭ ᱵᱮᱱᱟᱣ ᱠᱟᱜᱼᱟ ᱥᱮ ᱵᱟᱭ ᱦᱩᱭ ᱠᱟᱜᱼᱟ ᱮᱱᱠᱷᱟᱱ ᱫᱚ ᱚᱱᱟ ᱠᱚ ᱧᱮᱞ ᱠᱟᱛᱮᱫ ᱧᱮᱞ ᱠᱟᱛᱮᱫ ᱤᱧ ᱢᱮᱱ ᱫᱟᱲᱮᱭᱟᱭᱟ ᱡᱮ ᱱᱚᱣᱟ ᱫᱚ ᱵᱟᱹᱵᱤᱱ ᱥᱮᱴᱮᱨ ᱟᱠᱟᱫᱼᱟ ᱟᱨ ᱥᱮ ᱵᱟᱹᱵᱤᱱ ᱟᱹᱜᱩᱣᱟᱠᱟᱫᱼᱟ ᱱᱚᱣᱟ ᱫᱚ ᱠᱚᱢᱚᱜ ᱠᱟᱱᱟ ᱚᱱᱟ ᱞᱟᱹᱜᱤᱫ ᱚᱱᱟ ᱠᱚ ᱞᱟᱹᱜᱤᱫ ᱛᱮ ᱟᱬᱜᱟᱛ ᱫᱷᱟᱨᱟ ᱨᱤᱧ ᱢᱮᱱᱟᱠᱟᱫᱮᱭᱟ ᱟᱨ ᱱᱟᱜᱼᱮ ᱟᱹᱜᱩᱭᱮᱫᱼᱟ ᱚᱱᱟ ᱵᱟᱠᱷᱨᱟᱛᱮ ᱟᱨ ᱤᱧ ᱵᱟᱨᱛᱷᱰᱮᱹ ᱯᱟᱨᱴᱤ ᱨᱮ ᱪᱮᱫ ᱠᱚᱠᱚ ᱜᱤᱯᱴᱤᱧ ᱠᱟᱱᱟ ᱱᱟᱦᱟᱸᱜ ᱵᱟᱹᱧ ᱢᱮᱱ ᱫᱟᱲᱮᱭᱟᱜ ᱠᱟᱱᱟ ᱮᱱᱠᱷᱟᱱ ᱟᱹᱰᱤ ᱨᱟᱹᱥᱠᱟᱹ ᱨᱮ ᱢᱤᱱᱟᱹᱧᱟ ᱤᱧᱟᱹᱜ ᱵᱟᱨᱛᱷᱰᱮᱹ ᱠᱟᱱᱟ ᱛᱮᱦᱮᱧ ᱟᱨ ᱚᱱᱟᱨᱮ ᱚᱱᱟ ᱨᱟᱹᱥᱠᱟᱹ ᱛᱮ ᱡᱚᱛᱚ ᱦᱚᱲ ᱠᱚ ᱥᱮᱞᱮᱫ ᱟᱠᱟᱱᱟ ᱟᱹᱰᱤᱛᱮᱫ ᱨᱟᱹᱥᱠᱟᱹᱧ ᱵᱩᱡᱷᱟᱹᱣᱮᱜᱼᱟ ᱟᱨ ᱚᱱᱟ ᱡᱟᱦᱟᱸ ᱨᱮᱥᱴᱩᱨᱮᱱᱴ ᱨᱤᱛᱟᱹᱥ ᱨᱮᱥᱴᱩᱨᱮᱱᱴ ᱠᱷᱚᱱᱟᱜ ᱤᱧ ᱚᱰᱟᱨ ᱟᱠᱟᱫ ᱚᱱᱟ ᱦᱚᱸ ᱟᱹᱰᱤ ᱜᱮ ᱧᱩᱛᱩᱢᱟᱱ ᱨᱮᱥᱴᱩᱨᱮᱱᱴ ᱠᱟᱱᱟ ᱟᱨ ᱱᱚᱛᱮ ᱠᱷᱚᱱ ᱫᱚ ᱥᱩᱨ ᱫᱷᱟᱨᱟ ᱨᱮᱜᱮ ᱢᱮᱱᱟᱜᱼᱟ ᱟᱨ ᱥᱩᱨ ᱧᱚᱜ ᱜᱮᱭᱟ ᱠᱚᱢ ᱥᱮ ᱠᱚᱢ ᱛᱤᱱ ᱠᱤᱞᱳᱢᱤᱴᱟᱨ ᱜᱟᱱ ᱦᱩᱭᱩᱜᱼᱟ ᱱᱟᱦᱟᱸᱜ ᱟᱨ ᱚᱱᱟ ᱠᱚ ᱦᱤᱡᱩᱜ ᱠᱟᱱ ᱜᱮᱭᱟ ᱥᱮᱴᱮᱨᱚᱜ ᱠᱟᱱ ᱜᱮᱭᱟ ᱱᱟᱦᱟᱸᱜ ᱟᱨ ᱱᱚᱣᱟ ᱨᱮ ᱱᱚᱣᱟ ᱠᱚ ᱤᱧᱟᱹᱜ ᱯᱟᱨᱴᱤ ᱡᱟᱦᱟᱸᱧ ᱮᱢᱮᱫᱼᱟ ᱱᱚᱣᱟ ᱯᱟᱞᱮᱱ ᱡᱚᱛᱚ ᱦᱚᱲ ᱱᱟᱦᱟᱸᱜ ᱠᱚ ᱠᱩᱥᱤᱭᱟᱜ ᱜᱮᱭᱟ ᱟᱨ ᱟᱞᱮ ᱚᱲᱟᱜ ᱟᱨ ᱡᱟᱦᱟᱱᱟᱜ ᱠᱚᱠᱚ ᱠᱩᱥᱤᱭᱟᱜ ᱜᱮᱭᱟ ᱱᱚᱣᱟ ᱠᱚ ᱡᱚᱜᱟᱲ ᱠᱟᱛᱮᱫ ᱟᱹᱰᱤ ᱨᱟᱹᱥᱠᱟᱹᱧ ᱵᱩᱡᱷᱟᱹᱣᱮᱜᱼᱟ ᱟᱨ ᱰᱮᱞᱤᱵᱷᱟᱨᱤ ᱨᱮᱱᱟᱜ ᱚᱱᱟ ᱠᱚ ᱦᱤᱡᱩᱜ ᱠᱟᱱᱟ ᱚᱱᱟ ᱠᱚ ᱱᱟᱜᱼᱮ ᱞᱟᱹᱭ ᱥᱚᱫᱚᱨᱟᱹᱧᱟ ᱦᱳᱭ ᱟᱫᱚᱭ ᱞᱟᱹᱭᱟᱫᱤᱧᱟ ᱤᱧᱟᱹᱜ ᱰᱮᱞᱤᱵᱷᱟᱨᱤ ᱨᱮᱫᱚ ᱯᱟᱸᱪ ᱦᱟᱡᱟᱨ ᱜᱟᱱ ᱵᱤᱞ ᱟᱠᱟᱱᱟ ᱟᱨ ᱚᱱᱟ ᱠᱩᱧ ᱚᱱᱟ ᱯᱚᱭᱥᱟᱧ ᱮᱢᱟᱭ ᱠᱟᱱᱟ ᱱᱟᱦᱟᱸᱜ ᱪᱟᱨ ᱵᱟᱡᱮ ᱛᱮᱭ ᱥᱮᱴᱮᱨᱚᱜᱼᱟᱭ ᱥᱮᱴᱮᱨᱮᱱ ᱜᱮᱭᱟ